ᱢᱮᱱᱫᱟᱹᱧ ᱤᱭᱟᱹ ᱠᱟᱹᱢᱤᱧ ᱪᱟᱞᱟᱣ ᱞᱮᱱᱟ ᱟᱫᱚ ᱤᱭᱟᱹ ᱯᱩᱨᱩᱞᱤᱭᱟᱹ ᱡᱮᱞᱟ ᱯᱩᱨᱩᱞᱤᱭᱟᱹ ᱡᱮᱞᱟ ᱨᱮᱱ ᱢᱤᱫᱴᱮᱱ ᱥᱩᱱᱤᱞ ᱴᱩᱰᱩ ᱩᱱᱤᱭ ᱤᱫᱤᱞᱮᱫ ᱞᱮᱭᱟ ᱟᱫᱚ ᱟᱹᱰᱤ ᱫᱤᱱᱤᱧ ᱛᱟᱦᱮᱸᱠᱟᱱᱟ ᱟᱹᱰᱤ ᱫᱤᱱᱤᱧ ᱛᱟᱦᱮᱸᱠᱟᱱᱟ ᱢᱚᱬᱮ ᱤᱭᱟᱹ ᱢᱚᱬᱮ ᱥᱮᱨᱢᱟ ᱜᱟᱱ ᱛᱟᱦᱮᱸᱠᱟᱹᱱᱟᱹᱧ ᱟᱨ ᱠᱟᱹᱢᱤ ᱚᱸᱰᱮ ᱵᱷᱟᱹᱞᱤ ᱵᱟᱝ ᱦᱩᱭᱩᱜ ᱠᱟᱱ ᱛᱟᱦᱮᱱᱟ ᱫᱚᱢᱮ ᱠᱚ ᱠᱷᱟᱴᱟᱣ ᱞᱮᱭᱟ ᱟᱨ ᱵᱟᱝ ᱤᱭᱟᱹ ᱠᱟᱹᱢᱤ ᱜᱮ ᱵᱟᱝ ᱦᱩᱭᱩᱜᱼᱟ ᱵᱷᱟᱹᱜᱤ ᱚᱝᱠᱟ ᱠᱟᱛᱮ ᱟᱹᱰᱤ ᱥᱮᱨᱢᱟᱧ ᱛᱟᱦᱮᱠᱟᱱᱟ ᱟᱹᱰᱤ ᱥᱮᱨᱢᱟ ᱛᱟᱦᱮᱸᱭᱤᱱᱟᱹᱧ ᱟᱹᱰᱤ ᱥᱮᱨᱢᱟᱧ ᱛᱟᱦᱮᱸᱭᱮᱱᱟᱹᱧ ᱠᱟᱹᱢᱤ ᱜᱮ ᱵᱟᱝ ᱦᱩᱭᱩᱜ ᱠᱟᱱᱟ ᱵᱷᱟᱹᱞᱤ ᱚᱠᱚᱡ ᱛᱮ ᱚᱝᱠᱟ ᱠᱟᱛᱮᱫ ᱤᱧ ᱫᱚ ᱫᱟᱹᱲᱟᱹᱧ ᱫᱟᱹᱲᱟᱹᱧ ᱫᱟᱹᱲ ᱜᱮ ᱵᱟᱹᱧ ᱫᱟᱹᱲ ᱫᱟᱲᱮᱭᱟᱜ ᱠᱟᱱᱟ ᱫᱚᱢᱮᱧ ᱪᱮᱥᱴᱟ ᱞᱮᱫᱟ ᱫᱟᱹᱲ ᱜᱮ ᱵᱟᱹᱧ ᱫᱟᱹᱲ ᱫᱟᱲᱮᱭᱟᱫᱟ ᱟᱨᱚ ᱢᱤᱫ ᱫᱤᱱ ᱫᱚ ᱚᱝᱠᱟ ᱠᱟᱛᱮᱫ ᱤᱧ ᱫᱟᱹᱲ ᱠᱮᱫᱟ ᱫᱟᱹᱲ ᱠᱟᱛᱮᱫ ᱫᱚ ᱟᱨᱤᱧ ᱦᱮᱡ ᱮᱱᱟ ᱟᱫᱚ ᱚᱱᱟ ᱛᱮ ᱟᱫᱚ ᱞᱮ ᱱᱮᱛᱟᱨ ᱫᱚᱞᱮ ᱢᱮᱛᱟᱣᱟᱠᱚ ᱠᱟᱱᱟ ᱵᱟᱹᱵᱩ ᱛᱟᱠᱚ ᱟᱞᱚᱯᱮ ᱪᱟᱞᱟᱜᱼᱟ ᱤᱭᱟᱹ ᱥᱟᱺᱜᱤᱧ ᱫᱚ ᱦᱚᱲᱟᱜ ᱵᱩᱡᱷᱟᱹᱣ ᱛᱮᱫᱚ ᱟᱞᱮ ᱯᱮ ᱵᱩᱡᱷᱟᱹᱜᱼᱟ ᱚᱝᱠᱟ ᱞᱮ ᱢᱮᱛᱟᱣᱟᱠᱚ ᱠᱟᱱᱟ ᱵᱟᱹᱵᱩ ᱢᱟᱹᱭ ᱛᱟᱠᱚ ᱱᱤᱛᱳᱜ ᱫᱚ